ᱡᱚᱦᱟᱨ ᱡᱚᱦᱟᱨ ᱜᱮ ᱜᱚᱝᱠᱮ ᱤᱧ ᱢᱤᱰᱤᱭᱟ ᱠᱷᱚᱱᱤᱧ ᱞᱟᱹᱭᱫᱟ ᱞᱟ ᱭᱫᱟᱹᱧ ᱟᱯᱮ ᱵᱟᱸᱠᱩᱲᱟ ᱦᱚᱱᱚᱛ ᱨᱮ ᱡᱟᱦᱟᱸᱭ ᱟᱣᱩᱴ ᱢᱟᱱᱮ ᱨᱤᱯᱳᱴᱟᱨ ᱠᱚ ᱢᱮᱱᱟᱜ ᱠᱚᱣᱟ ᱡᱟᱦᱟᱸᱭ ᱫᱚ ᱱᱚᱣᱟ ᱮᱸ ᱨᱤᱯᱚᱴᱟᱨ ᱞᱮᱠᱟ ᱠᱚ ᱠᱟᱹᱢᱤ ᱠᱟᱱᱟ ᱱᱩᱝᱠᱩ ᱚᱠᱟᱞᱮᱠᱟ ᱟᱯᱮ ᱴᱚᱴᱷᱟ ᱠᱚᱨᱮ ᱠᱚ ᱠᱟᱢᱤᱭᱮᱫᱟ ᱚᱱᱟ ᱵᱟᱠᱷᱨᱟ ᱛᱮ ᱠᱟᱹᱴᱤᱧ ᱠᱩᱞᱤ ᱡᱚᱝᱟᱜ ᱠᱟᱱ ᱛᱟᱸᱦᱮᱫ ᱟᱫᱚ ᱴᱚᱴᱷᱟ ᱠᱚᱨᱮᱱᱟᱜ ᱠᱟᱹᱢᱤ ᱦᱚᱨᱟ ᱡᱟᱦᱟᱸ ᱫᱚ ᱱᱮᱛᱟᱨ ᱟᱭᱢᱟ ᱞᱮᱠᱟᱱᱟᱜ ᱠᱟᱹᱢᱤ ᱠᱚ ᱧᱮᱞᱚᱜ ᱠᱟᱱᱟ ᱵᱷᱟᱜᱮ ᱵᱟᱹᱲᱤᱡ ᱟᱫᱚ ᱚᱠᱟᱞᱮᱠᱟ ᱠᱚ ᱥᱟᱵ ᱨᱟᱠᱟᱵᱮᱫᱟ ᱟᱵᱚ ᱥᱟᱶᱛᱟ ᱛᱟᱞᱟᱨᱮ ᱥᱮ ᱫᱤᱥᱚᱢ ᱦᱚᱲ ᱛᱟᱞᱟᱨᱮ ᱱᱚᱣᱟ ᱠᱟᱛᱷᱟ ᱠᱚᱜᱮ ᱠᱟ ᱴᱤᱡ ᱵᱟᱰᱟᱣ ᱥᱟᱱᱟᱧ ᱠᱟᱱ ᱛᱟᱦᱮᱸᱫ ᱟᱨ ᱱᱚᱝᱠᱟ ᱵᱷᱟᱜᱮ ᱡᱮᱢᱚᱱ ᱟᱵᱚᱠᱚ ᱥᱟᱱᱛᱟᱲᱟᱜ ᱡᱟᱦᱟᱱᱟᱜ ᱩᱛᱱᱟ ᱣ ᱥᱮ ᱦᱟᱞᱠᱟ ᱢᱤᱫᱴᱮᱱ ᱚᱠᱟᱞᱮᱠᱟ ᱠᱚ ᱜᱚᱲᱚ ᱥᱚᱯᱚᱦᱚᱫ ᱠᱚ ᱮᱢᱚᱜ ᱠᱟᱱᱟ ᱟᱵᱚ ᱨᱤᱯᱚᱴᱟᱨ ᱠᱚ ᱟᱨᱠᱤ ᱮᱸ ᱟᱵᱚᱣᱟᱜ ᱥᱟᱶᱛᱟ ᱤᱫᱤ ᱠᱟᱛᱮᱫ ᱥᱮ ᱟᱵᱚᱣᱟᱜ ᱥᱟᱱᱛᱟᱞ ᱞᱟᱦᱟᱱᱛᱮ ᱞᱟ ᱜᱤᱫ ᱛᱮ ᱚᱠᱟᱞᱮᱠᱟ ᱮᱸ ᱜᱚᱲᱚ ᱠᱚ ᱮᱢᱚᱜ ᱠᱟᱱᱟ ᱦᱮᱸ ᱚᱱᱟᱠᱚᱜᱮ ᱵᱟᱲᱟᱭ ᱞᱟ ᱜᱤᱫ ᱛᱮ ᱠᱟ ᱴᱤᱡ ᱯᱷᱳᱱ ᱞᱮᱫᱟ ᱢᱮᱱᱠᱷᱟᱱ ᱟᱢᱴᱷᱮᱱ ᱠᱷᱚᱱᱤᱧ ᱟᱸᱡᱚᱢ ᱠᱮᱫ ᱜᱮᱭᱟ ᱮᱸ ᱵᱷᱟᱜᱮ ᱵᱟᱹᱲᱤᱡ ᱠᱷᱚᱵᱚᱨ ᱫᱚ ᱡᱟᱭᱦᱳᱠ ᱛᱟᱦᱚᱞᱮ ᱱᱚᱝᱠᱟ ᱜᱮ ᱛᱮᱦᱮᱧ ᱫᱚᱞᱟᱝ ᱨᱚᱯᱚᱲᱟ ᱚᱱᱠᱟ ᱜᱮ ᱦᱟᱯᱮᱱ ᱫᱤᱱ ᱡᱩᱫᱤ ᱞᱟ ᱠᱛᱤ ᱯᱟᱲᱟᱜ ᱠᱷᱟᱱ ᱫᱚ ᱟᱨᱦᱚᱸ ᱚᱱᱠᱟ ᱜᱮ ᱜᱚᱞᱯᱚᱭ ᱦᱩᱭᱩᱜ ᱟ ᱯᱷᱳᱱ ᱛᱮᱜᱮ ᱡᱚᱦᱟᱨ ᱛᱟᱞᱦᱮ